ᱟᱞᱮ ᱴᱚᱴᱷᱟᱨᱮᱱ ᱰᱟᱠᱛᱟᱨᱥᱮ ᱱᱟᱨᱥ ᱠᱚᱦᱚᱸ ᱟᱡᱟᱨ ᱨᱮ ᱯᱟᱲᱟᱣ ᱟᱠᱟᱱ ᱫᱷᱚᱱ ᱫᱩᱨᱤᱵᱽ ᱠᱚᱦᱚᱸ ᱟᱹᱰᱤ ᱱᱟᱯᱟᱭ ᱥᱟᱹᱦᱤᱡ ᱪᱮᱞᱮᱧᱡᱽ ᱠᱟᱛᱮᱫ ᱠᱚ ᱪᱤᱠᱤᱛᱥᱟᱭᱮᱫ ᱠᱚᱣᱟ ᱟᱨ ᱚᱱᱠᱟᱱ ᱞᱟᱹᱴᱩ ᱟᱡᱟᱨ ᱨᱮᱱ ᱯᱟᱲᱟᱣ ᱟᱠᱟᱱ ᱢᱟᱹᱱᱢᱤ ᱠᱚᱫᱚ ᱟᱨᱦᱚᱸ ᱞᱟᱹᱴᱩ ᱪᱤᱠᱤᱥᱥᱟ ᱠᱮᱱᱫᱽᱨᱚ ᱥᱮ ᱦᱟᱸᱥᱯᱟᱛᱟᱞ ᱥᱮᱫ ᱪᱟᱞᱟᱜ ᱨᱮᱭᱟᱜ ᱵᱩᱫᱽ ᱵᱟᱛᱞᱟᱣ ᱦᱚᱸᱠᱚ ᱮᱢᱟ ᱠᱚ ᱠᱟᱱᱟ